ᱱᱚᱰᱮ ᱫᱚ ᱟᱹᱰᱤ ᱞᱮᱠᱟᱱᱟᱜ ᱫᱟᱨᱮ ᱠᱚ ᱫᱟᱨᱮᱜᱼᱟ ᱡᱮᱢᱚᱱ ᱦᱮᱸᱥᱟᱜ ᱵᱟᱲᱮ ᱢᱩᱨᱩᱫ ᱞᱚᱣᱟ ᱠᱚᱨᱚᱧ ᱵᱟᱵᱽᱞᱟ ᱰᱤᱰᱷᱟᱹᱲᱤ ᱟᱨ ᱦᱚᱸ ᱱᱚᱝᱠᱟ ᱜᱮ ᱟᱭᱢᱟ ᱢᱮᱱᱟᱜᱼᱟ ᱟᱨ ᱥᱟᱶᱛᱮ ᱱᱚᱰᱮᱱᱟᱜ ᱱᱟᱹᱲᱤ ᱞᱮᱠᱟ ᱛᱮᱫᱚ ᱡᱟᱹᱥᱛᱤ ᱠᱟᱛᱮ ᱧᱮᱞᱚᱜᱼᱟ ᱞᱟᱲ ᱱᱟᱹᱲᱤ ᱵᱟᱸᱫᱳ ᱱᱟᱹᱲᱤ ᱠᱤᱫᱩ ᱱᱟᱹᱲᱤ ᱱᱟᱹᱲᱤ ᱠᱤᱪᱷᱩ ᱜᱟᱱ ᱵᱤᱨ ᱠᱚᱨᱮᱜ ᱱᱟᱹᱲᱤᱜᱼᱟ ᱡᱟᱦᱟᱸ ᱨᱟᱱ ᱠᱚᱨᱮ ᱦᱚᱱ ᱞᱟᱜᱟᱣᱜᱼᱟ ᱱᱚᱣᱟ ᱜᱮ ᱟᱹᱞᱤᱧ ᱫᱚᱞᱤᱧ ᱢᱮᱱ ᱮᱫᱟ